ᱛᱮᱦᱮᱧᱟᱜ ᱫᱤᱱᱨᱮ ᱟᱵᱚ ᱵᱷᱟᱨᱚᱛ ᱫᱤᱥᱚᱢ ᱨᱮᱭᱟᱜ ᱡᱟᱦᱟᱸᱴᱟᱜ ᱦᱟᱞᱚᱛ ᱚᱱᱟᱫᱚ ᱤᱧᱟᱹᱜ ᱢᱮᱫ ᱛᱮ ᱡᱟᱦᱟᱸᱴᱟᱜ ᱤᱧ ᱧᱮᱞ ᱧᱟᱢᱮᱫ ᱥᱮᱧ ᱵᱩᱡᱷᱟᱹᱣᱮᱫ ᱠᱟᱱ ᱡᱮᱢᱚᱱ ᱠᱤ ᱛᱮᱦᱮᱧ ᱜᱟᱯᱟ ᱨᱮᱱᱟᱜ ᱡᱟᱦᱟᱸᱠᱚ ᱥᱚᱢᱚᱥᱥᱟ ᱦᱩᱭᱩᱜ ᱠᱟᱱ ᱤᱧ ᱡᱟᱦᱟᱸᱴᱟᱜ ᱢᱮᱫ ᱥᱟᱢᱟᱝ ᱨᱮᱧ ᱧᱮᱞᱧᱟᱢᱮᱫ ᱠᱟᱱ ᱟᱹᱰᱤ ᱡᱟᱹᱥᱛᱤᱜᱮ ᱟᱹᱰᱤ ᱩᱥᱟᱹᱨᱟᱜᱮ ᱫᱟᱨᱮ ᱱᱟᱹᱬᱤ ᱟᱹᱰᱤ ᱟᱸᱴᱵᱚᱱ ᱢᱟᱜ ᱥᱟᱯᱟᱭᱮᱫᱟ ᱪᱮᱫᱟᱜ ᱥᱮ ᱟᱵᱚ ᱟᱵᱚᱨᱮᱱ ᱢᱟᱹᱱᱢᱤ ᱵᱷᱟᱨᱚᱛ ᱫᱤᱥᱚᱢᱨᱮᱱ ᱢᱟᱹᱱᱢᱤ ᱵᱟᱹᱭ ᱵᱟᱹᱭᱛᱮ ᱟᱹᱰᱤ ᱟᱸᱴᱠᱚ ᱰᱷᱮᱨᱚᱜ ᱠᱟᱱᱟ ᱟᱨ ᱟᱹᱰᱤ ᱩᱥᱟᱹᱨᱟ ᱜᱮᱠᱚ ᱰᱷᱮᱨᱚᱜ ᱠᱟᱱᱟ ᱚᱱᱟ ᱞᱟᱹᱜᱤᱫ ᱛᱮ ᱛᱟᱦᱮᱱ ᱡᱟᱭᱜᱟ ᱵᱮᱱᱟᱣ ᱞᱟᱹᱜᱤᱫ ᱛᱮ ᱫᱟᱨᱮ ᱱᱟᱹᱬᱤ ᱠᱚ ᱥᱚᱢᱟᱱ ᱮᱫᱟ ᱜᱟᱹᱰᱭᱟᱹ ᱵᱩᱨᱩ ᱜᱟᱰᱟ ᱥᱚᱰᱚᱜ ᱠᱚ ᱮᱥᱮᱫ ᱮᱫᱟ ᱚᱱᱟ ᱪᱮᱛᱟᱱ ᱨᱮ ᱦᱤᱱᱟᱹᱱᱤᱭᱟᱹ ᱠᱚ ᱵᱮᱱᱟᱣᱮᱫᱟ ᱛᱟᱨᱯᱚᱨ ᱵᱤᱵᱷᱤᱱᱚ ᱫᱷᱚᱨᱚᱱᱮᱨ ᱠᱟᱹᱢᱤᱭ ᱞᱟᱹᱜᱤᱫ ᱠᱚᱞ ᱠᱟᱨᱠᱷᱟᱱᱟ ᱠᱚ ᱵᱮᱱᱟᱣ ᱮᱫᱟ ᱚᱱᱟᱨᱮ ᱵᱟᱭᱩ ᱫᱩᱥᱚᱱ ᱢᱟᱱᱮ ᱡᱚᱛ ᱥᱮᱫ ᱞᱮᱠᱟ ᱛᱮᱜᱮ ᱢᱟᱱᱮ ᱠᱷᱟᱹᱢᱛᱤ ᱨᱮ ᱧᱮᱞᱚᱜ ᱠᱟᱱᱟ ᱡᱮᱢᱚᱱ ᱫᱟᱜ ᱨᱮᱱᱟᱜ ᱦᱚ ᱟᱠᱟᱞ ᱢᱮᱱᱟᱜᱼᱟ ᱱᱮᱛᱟᱨ ᱥᱤᱛᱩᱝ ᱫᱤᱱ ᱟᱹᱰᱤ ᱡᱟᱹᱥᱛᱤᱜᱮᱭ ᱥᱤᱛᱩᱝ ᱮᱫᱟ ᱟᱨ ᱚᱱᱟ ᱚᱱᱟ ᱠᱷᱟᱹᱛᱤᱨ ᱛᱮ ᱮᱢᱚᱱᱠᱤ ᱟᱵᱚᱣᱟᱜ ᱨᱳᱜ ᱟᱡᱟᱨ ᱦᱚᱸ ᱰᱷᱮᱨᱚᱜ ᱠᱟᱱᱟ ᱟᱨ ᱫᱤᱥᱚᱢ ᱨᱮᱱᱟᱜ ᱯᱚᱨᱤᱥᱛᱷᱤᱛᱤ ᱦᱚ ᱵᱟᱹᱭ ᱵᱟᱹᱭᱛᱮ ᱟᱹᱰᱤᱼᱟᱸᱴ ᱠᱷᱟᱨᱟᱯᱚᱜ ᱠᱟᱱᱟ